ᱦᱮᱞᱳ ᱡᱚᱦᱟᱨ ᱜᱮ ᱜᱚᱝᱠᱮ ᱞᱟᱹᱭᱫᱟ ᱧ ᱟᱢ ᱠᱤ ᱯᱚᱪᱷᱤᱢ ᱵᱟᱝᱞᱟ ᱯᱚᱱᱚᱛ ᱨᱤᱱᱤᱡ ᱥᱟᱜᱟᱲᱚᱢ ᱜᱟᱶᱛᱟ ᱨᱮᱱ ᱢᱟᱞᱤᱠᱮᱢ ᱞᱟᱹᱭᱫᱟ

ᱦᱮᱸ ᱤᱧᱫᱚ ᱰᱟᱭᱵᱷᱟᱨᱤᱧ ᱞᱟᱹᱭᱫᱟ ᱮᱸ ᱞᱟ ᱭᱫᱟᱹᱧ ᱡᱮ ᱟᱯᱮ ᱯᱚᱪᱷᱤᱢ ᱵᱟᱝᱞᱟ ᱨᱮ ᱮᱸ ᱦᱚᱜ ᱚᱭ ᱜᱟ ᱰᱤ ᱠᱚ ᱪᱟᱞᱟᱜ ᱠᱟᱱ ᱫᱚ ᱮᱸ ᱱᱚᱣᱟᱨᱮ ᱚᱠᱟᱞᱮᱠᱟ ᱢᱟᱱᱮ ᱮᱴᱟᱜ ᱮᱴᱟᱜ ᱮᱥᱴᱮᱴ ᱠᱚ ᱥᱟᱞᱟᱜ ᱡᱳᱜᱟᱡᱳᱜᱽ ᱢᱮᱱᱟᱜᱼᱟᱠᱟᱫᱟ ᱤᱧ ᱫᱚ ᱱᱚᱣᱟ ᱩᱲᱤᱥᱥᱟ ᱯᱚᱱᱚᱛ ᱠᱷᱚᱱᱤᱧ ᱞᱟ ᱭᱮᱫᱟ

ᱟᱫᱚ ᱱᱚᱣᱟ ᱜᱟ ᱰᱤ ᱞᱟᱜᱟᱨᱮ ᱟᱹᱨᱤ ᱠᱚ ᱚᱠᱟᱞᱮᱠᱟ ᱢᱮᱱᱟᱜ ᱟᱠᱟᱫᱟ ᱟᱯᱮ ᱯᱚᱱᱚᱛ ᱨᱮᱫᱚ ᱟᱪᱷᱟ ᱚᱻ ᱱᱚᱝᱠᱟ ᱯᱚᱪᱷᱤᱢ ᱵᱚᱝᱞᱟ ᱡᱟᱦᱟᱸ ᱡᱳᱜᱟᱡᱳᱜᱽ ᱨᱟᱥᱛᱟ ᱠᱚᱫᱚ ᱚᱠᱟᱞᱮᱠᱟ ᱢᱮᱱᱟᱜ ᱟᱠᱟᱫᱟ ᱮᱴᱟᱜ ᱯᱚᱱᱚᱛ ᱥᱟᱞᱟᱜ

ᱤᱱᱟ ᱜ ᱦᱮᱸ ᱦᱮᱸ ᱚᱱᱟᱜᱮ ᱥᱟᱜᱟᱲ ᱞᱟ ᱜᱤᱫ ᱜᱮ ᱢᱤᱫᱴᱮᱱ ᱮᱸ ᱧᱟᱢᱟᱠᱟᱫᱟ ᱧ ᱡᱮ ᱱᱚᱸᱰᱮ ᱠᱷᱚᱱ ᱩᱲᱤᱥᱥᱟ ᱠᱷᱚᱱ ᱯᱚᱪᱷᱤᱢ ᱵᱚᱝᱜᱚ ᱟᱨ ᱠᱤ ᱤᱭᱟ ᱨᱮ ᱪᱟᱞᱟᱜ ᱯᱚᱱᱚᱛ ᱨᱮ ᱟᱫᱚ ᱚᱱᱟ ᱵᱟᱠᱷᱨᱟ ᱛᱮᱜᱮᱧ ᱠᱩᱞᱤ ᱡᱚᱝᱼᱟᱜ ᱠᱟᱱᱟ ᱡᱮ ᱚᱠᱟᱞᱮᱠᱟ ᱚᱱᱛᱮᱱᱟᱜ ᱨᱟᱥᱛᱟ ᱥᱮ ᱚᱸᱰᱮᱱᱟᱜ ᱟᱹᱨᱤ ᱠᱚ ᱟᱨ ᱠᱤ ᱵᱟᱲᱟᱭ ᱥᱟᱱᱟᱭᱤᱧ ᱠᱟᱱ ᱛᱟᱦᱮᱸᱫ ᱟᱪᱪᱷᱟ ᱛᱟᱦᱞᱮ ᱤᱱᱟ ᱜᱮ ᱜᱚᱝᱠᱮ ᱚᱱᱟᱜᱮ ᱟᱭᱢᱟ ᱥᱟᱨᱦᱟᱣ ᱱᱚᱣᱟ ᱵᱟᱰᱟᱭ ᱦᱚᱪᱚ ᱞᱟᱹᱜᱤᱫ ᱛᱮ ᱮᱸ ᱢᱮᱱᱠᱷᱟᱱ ᱪᱟᱞᱟᱜ ᱠᱟ ᱱᱟ ᱧ ᱟᱯᱮ ᱯᱚᱪᱷᱤᱢ ᱵᱟᱝᱞᱟ ᱯᱚᱱᱚᱛ ᱛᱮ ᱟᱨ ᱠᱤ ᱤᱱᱟ ᱛᱮ ᱱᱚᱣᱟ ᱮᱸ ᱵᱟᱲᱟᱭ ᱥᱟᱱᱟᱧ ᱠᱟᱱ ᱛᱟᱦᱮᱱ ᱡᱮ ᱚᱠᱟᱞᱮᱠᱟᱱᱟᱜ ᱟᱹᱨᱤ ᱠᱚ ᱢᱮᱱᱟᱜ ᱟᱠᱟᱫᱟ ᱚᱸᱰᱮᱱᱟᱜ ᱴᱷᱤᱠ ᱜᱮᱭᱟ ᱜᱚᱝᱠᱮ ᱛᱟᱦᱚᱞᱮ ᱡᱚᱦᱟᱨ ᱜᱮ